ᱦᱮᱞᱳ ᱠᱷᱟᱛᱲᱟ ᱞᱳᱠᱱᱟᱛᱷ ᱢᱤᱥᱴᱤ ᱫᱚᱠᱟᱱ ᱟᱨ ᱦᱳᱴᱮᱞ ᱤᱧ ᱟᱯᱮ ᱮᱱᱟᱱᱨᱮ ᱡᱚᱢᱟᱜ ᱦᱤᱡᱩᱜ ᱨᱮᱭᱟᱜ ᱠᱟᱛᱷᱟᱧ ᱞᱟᱹᱭ ᱦᱚᱴᱚᱣᱟᱫ ᱯᱮ ᱛᱟᱦᱮᱸᱜ ᱠᱟᱱᱟ ᱛᱚ ᱱᱤᱛᱳᱜ ᱦᱚᱸ ᱵᱟᱝ ᱦᱮᱡ ᱞᱮᱱᱟ ᱤᱧ ᱚᱱᱟ ᱞᱟ ᱜᱤᱫ ᱛᱤᱧ ᱛᱟᱸᱜᱤᱭᱟᱠᱟᱫ ᱯᱮᱭᱟ ᱛᱤᱠᱤᱱ ᱵᱮᱲᱟ ᱦᱤᱡᱩᱜ ᱠᱟᱛᱷᱟ ᱥᱮ ᱵᱟᱨᱚᱴᱟ ᱨᱮᱭᱟᱜ ᱦᱤᱡᱩᱜ ᱠᱟᱛᱷᱟ ᱱᱤᱛᱳᱜ ᱛᱤᱱᱴᱟ ᱵᱟᱡᱟᱜ ᱞᱟ ᱜᱤᱫᱚᱜ ᱠᱟᱱᱟ ᱟᱫᱚ ᱛᱤ ᱨᱮᱯᱮ ᱟᱜᱩᱣᱟᱹᱧᱟᱹ ᱚᱱᱟ ᱯᱷᱳᱱ ᱛᱮ ᱵᱟᱲᱟᱭ ᱦᱚᱪᱚᱧ ᱯᱮ

ᱱᱤᱭᱟᱹ ᱠᱟᱛᱷᱟᱜᱮ ᱞᱟᱹᱭᱟᱯᱮ ᱠᱟᱱᱟ ᱥᱮ ᱵᱟᱝᱯᱮ ᱦᱤᱡᱩᱜᱼᱟ ᱚᱱᱟ ᱦᱚᱸ ᱞᱟᱹᱭᱟᱹᱧ ᱯᱮ